ᱞᱤᱪᱷᱩ ᱠᱤᱪᱷᱩ ᱦᱚᱲ ᱛᱟᱭᱱᱚᱢ ᱨᱮ ᱢᱮᱱᱟᱜ ᱵᱳᱱᱟ ᱛᱚ ᱚᱱᱟ ᱠᱷᱟᱹᱛᱤᱨ ᱜᱮ ᱤᱧᱟᱹᱜ ᱢᱤᱫᱴᱮᱱ ᱟᱥᱲᱟ ᱢᱮᱱᱟᱜᱼᱟ ᱚᱸᱰᱮ ᱫᱚ ᱠᱤᱪᱷᱩ ᱜᱟᱱ ᱦᱚ ᱡᱟᱦᱟᱸᱭ ᱯᱚᱭᱥᱟ ᱴᱟᱠᱟ ᱵᱟᱠᱚ ᱮᱢ ᱫᱟᱲᱮᱭᱟᱜ ᱠᱟᱱ ᱥᱮ ᱜᱤᱫᱽᱨᱟᱹ ᱛᱟᱭᱱᱚᱢ ᱨᱮ ᱵᱟᱠᱚ ᱠᱷᱚᱨᱪᱟ ᱫᱟᱲᱮᱭᱟᱜ ᱠᱟᱱ ᱛᱚ ᱠᱷᱟᱹᱛᱤᱨ ᱩᱱᱠᱩ ᱠᱷᱟᱹᱛᱤᱨ ᱜᱮ ᱤᱧᱟᱹᱜ ᱢᱤᱫᱴᱤᱡ ᱟᱥᱲᱟ ᱢᱮᱱᱟᱜᱼᱟ ᱡᱮ ᱚᱸᱰᱮᱫᱚ ᱤᱧᱫᱚ ᱩᱱᱠᱩ ᱜᱤᱫᱽᱨᱟᱹ ᱥᱟᱱᱟᱢ ᱜᱤᱫᱽᱨᱟᱹᱧ ᱪᱮᱫ ᱟᱠᱚ ᱠᱟᱱᱟ ᱛᱚ ᱤᱧᱟᱹᱜ ᱛᱤᱱᱟᱹᱜ ᱜᱟᱱ ᱚᱵᱷᱤᱜᱚᱛᱟ ᱢᱮᱱᱟᱜᱼᱟ ᱛᱚ ᱤᱧ ᱥᱟᱱᱟᱢ ᱞᱮᱠᱟᱛᱮᱜᱮ ᱪᱮᱫ ᱟᱠᱚ ᱠᱟᱱᱟ ᱩᱱᱠᱩ ᱵᱤᱱᱟ ᱯᱚᱭᱥᱟᱛᱮ ᱠᱳᱱᱳ ᱯᱚᱭᱥᱟ ᱴᱟᱠᱟ ᱵᱮᱜᱚᱨ ᱛᱮᱜᱮ ᱛᱚ ᱪᱮᱫ ᱟᱠᱚ ᱠᱟᱱᱟᱹᱧ ᱡᱮᱦᱮᱛᱩ ᱤᱧᱫᱚ ᱯᱷᱤᱡᱩᱠᱮᱞ ᱮᱰᱩᱠᱮᱥᱚᱱ ᱨᱮᱱ ᱤᱥᱴᱩᱰᱮᱱᱴ ᱠᱟᱹᱱᱟᱹᱧ ᱟᱨ ᱡᱤᱭᱳᱜᱨᱟᱯᱷᱤ ᱚᱱᱟᱨᱥ ᱛᱟᱦᱮᱸ ᱠᱟᱱᱟ ᱛᱚ ᱚᱱᱟᱛᱮ ᱱᱤᱭᱟᱹ ᱵᱟᱨᱭᱟ ᱥᱟᱵᱡᱮᱠᱴ ᱠᱷᱟᱹᱛᱤᱨ ᱤᱧᱟᱹᱜ ᱫᱚ ᱟᱹᱰᱤ ᱡᱟᱹᱥᱛᱤ ᱢᱟᱱᱮ ᱯᱷᱳᱠᱟᱥ ᱫᱚᱧ ᱮᱢᱫᱟ ᱥᱚᱵ ᱥᱚᱢᱚᱭ ᱯᱷᱳᱠᱟᱥ ᱡᱟᱹᱥᱛᱤ ᱱᱤᱭᱟᱹᱜᱮ ᱛᱟᱦᱮᱱ ᱠᱟᱱᱟ ᱛᱚ ᱡᱤᱭᱳᱜᱨᱟᱯᱷᱤ ᱡᱮᱨᱚᱠᱚᱢ ᱵᱤᱵᱷᱤᱱᱱᱚ ᱡᱤᱱᱤᱥ ᱱᱤᱭᱟᱹᱫᱚ ᱤᱧᱫᱚ ᱢᱮᱯ ᱛᱮᱥᱮ ᱤᱭᱟᱹ ᱛᱮᱫᱚ ᱵᱟᱝ ᱠᱷᱟᱹᱞᱤ ᱚᱱᱟ ᱠᱚᱢᱯᱤᱭᱩᱴᱟᱨ ᱢᱟᱫᱽᱫᱷᱚᱢ ᱛᱮ ᱛᱟᱴᱯᱚᱨ ᱡᱮᱴᱟ ᱵᱟᱥᱛᱚᱵ ᱨᱮ ᱡᱮᱴᱟ ᱢᱮᱱᱟᱜᱼᱟ ᱡᱮ ᱧᱮᱞ ᱡᱟᱦᱟᱱ ᱱᱤᱭᱟᱹᱫᱚ ᱱᱚᱝᱟᱱ ᱡᱤᱱᱤᱥ ᱠᱟᱱᱟ ᱦᱚᱜᱼᱚᱸᱭ ᱱᱤᱝᱠᱟᱹ ᱫᱚ ᱯᱷᱚᱥᱚᱞ ᱦᱩᱭᱩᱜ ᱟᱥᱮ ᱚᱱᱮ ᱚᱱᱠᱟ ᱦᱟᱱᱮᱯᱮ ᱧᱮᱞ ᱠᱟᱫᱟ ᱱᱤᱭᱟᱹ ᱩᱫᱟᱦᱚᱨᱚᱱ ᱥᱚᱦᱚᱠᱟᱨᱮ ᱡᱮ ᱦᱟᱱᱟ ᱱᱚᱣᱟ ᱛᱮ ᱢᱟᱱᱮ ᱧᱮᱞ ᱦᱚᱪᱚ ᱠᱟᱛᱮ ᱩᱱᱠᱩ ᱪᱮᱫ ᱦᱚᱪᱚ ᱠᱟᱛᱮ ᱩᱱᱠᱩ ᱪᱮᱫ ᱦᱚᱪᱚ ᱞᱟᱹᱜᱤᱫ ᱥᱮ ᱡᱟᱛᱮ ᱩᱱᱠᱩ ᱡᱟᱹᱥᱛᱤ ᱠᱚ ᱵᱩᱡᱷᱟᱹᱣ ᱡᱮ ᱚᱵᱷᱤᱜᱚᱛᱟ ᱠᱚ ᱚᱨᱡᱚᱱ ᱚᱱᱟ ᱞᱟᱹᱜᱤᱫ ᱟᱨ ᱩᱱᱠᱩᱣᱟᱜ ᱡᱮ ᱦᱚᱲᱢᱚ ᱨᱮᱭᱟᱜ ᱯᱷᱤᱴᱱᱮᱥ ᱡᱟᱛᱮ ᱢᱚᱡᱽ ᱛᱟᱦᱮᱱ ᱚᱱᱟ ᱠᱷᱟᱹᱛᱤᱨ ᱚᱱᱟᱠᱚ ᱡᱟᱦᱟᱱᱟᱜ ᱜᱟᱛᱮ ᱨᱮᱭᱟᱜ ᱠᱚ ᱥᱟᱱᱟᱢ ᱠᱤᱪᱷᱩ ᱱᱤᱭᱟᱹ ᱠᱚ ᱪᱮᱫ ᱥᱮ ᱟᱫᱟᱨᱥ ᱡᱮ ᱥᱟᱵᱡᱮᱠᱴ ᱢᱮᱱᱟᱜᱼᱟ ᱚᱱᱟ ᱠᱚ ᱟᱫᱟᱨᱥ ᱥᱟᱵᱦᱮᱠᱴ ᱦᱚᱸ ᱱᱚᱝᱠᱟ ᱞᱮᱠᱟᱜᱮ ᱯᱷᱳᱠᱟᱥ ᱛᱮᱜᱮ ᱚᱱᱟᱫᱚ ᱡᱟᱛᱮ ᱥᱟᱱᱟᱢ ᱠᱚ ᱡᱚᱛᱚ ᱥᱮᱜ ᱞᱮᱠᱟ ᱛᱮᱠᱚ ᱪᱮᱛᱟᱱ ᱛᱮᱠᱚ ᱨᱟᱠᱟᱵᱽ ᱫᱟᱲᱮᱭᱟᱜ ᱚᱱᱟ ᱨᱮᱜᱮ ᱤᱧᱟᱹᱜ ᱯᱩᱨᱟᱹ ᱯᱷᱳᱠᱟᱥ ᱢᱟᱱᱟᱜᱼᱟ ᱟᱫᱚ ᱜᱚᱜᱚᱼᱵᱟᱵᱟ ᱫᱚ ᱱᱤᱭᱟᱹ ᱛᱟᱭᱱᱚᱢ ᱨᱮ ᱩᱱᱠᱤᱱᱟᱜ ᱦᱚᱸ ᱟᱹᱰᱤ ᱟᱭᱢᱟᱜᱟᱱ ᱦᱟᱛ ᱢᱮᱱᱟᱜᱼᱟ ᱡᱮ ᱩᱱᱠᱤᱱ ᱠᱤᱱ ᱥᱟᱯᱳᱨᱴ ᱠᱟᱫᱤᱧᱟ ᱥᱮ ᱟᱛᱳ ᱢᱚᱬᱮ ᱦᱚᱲ ᱦᱚᱸᱠᱚ ᱥᱟᱯᱳᱨᱴᱼᱟ ᱥᱮ ᱩᱱᱠᱩ ᱠᱚ ᱦᱤᱡᱩᱜ ᱠᱟᱱ ᱜᱤᱫᱽᱨᱟᱹ ᱨᱮᱱ ᱟᱭᱳᱼᱵᱟᱵᱟ ᱦᱚᱸᱠᱚ ᱥᱟᱯᱳᱨᱴ ᱜᱮᱭᱟ ᱡᱮ ᱪᱮᱛᱟᱱ ᱨᱮ ᱴᱟᱠᱟᱵᱚᱜ ᱞᱟᱹᱜᱤᱫ ᱡᱮ ᱴᱷᱤᱠ ᱜᱮᱭᱟ ᱱᱤᱭᱟᱹ ᱦᱚᱸ ᱠᱤᱪᱷᱩ ᱥᱚᱦᱚᱡᱳᱜᱤᱛᱟ ᱞᱮ ᱮᱢᱚᱜᱼᱟ ᱡᱮ ᱠᱚᱨᱟᱣ ᱢᱮ ᱟᱞᱮ ᱨᱮᱱ ᱜᱤᱫᱽᱨᱟᱹ ᱱᱚᱝᱠᱟ ᱪᱮᱛᱟᱱ ᱛᱮ ᱡᱟᱛᱮ ᱠᱚ ᱨᱟᱠᱟᱵᱚᱜ ᱡᱟᱦᱟᱸ ᱛᱤᱱᱟᱹᱜ ᱵᱟᱝ ᱫᱟᱲᱮᱜ ᱴᱮᱦᱚᱸ ᱱᱟᱥᱮᱱᱟᱜ ᱠᱤᱪᱷᱩ ᱠᱤᱪᱷᱩ ᱥᱟᱦᱟᱡᱡᱚ ᱠᱚ ᱮᱢ ᱮᱢ ᱠᱟᱛᱮ ᱜᱮᱠᱚ ᱤᱧᱨᱮᱱ ᱜᱚᱜᱚᱼᱵᱟᱵᱟ ᱦᱳᱠ ᱟᱫᱟᱨᱥ ᱡᱟᱦᱟᱸᱭ ᱠᱚᱠᱚ ᱧᱮᱞᱟ ᱩᱱᱠᱩ ᱦᱚᱸ ᱥᱚᱦᱚᱡᱳᱜᱤᱛᱟ ᱠᱚ ᱮᱢᱚᱜ ᱠᱟᱱ ᱜᱮᱭᱟ